ᱦᱮᱞᱳ ᱵᱩᱲᱟ ᱫᱟ ᱤᱧ ᱢᱮᱱ ᱫᱟᱭᱟ ᱦᱚᱞ ᱴᱩᱠᱩᱨ ᱠᱷᱚᱱ ᱢᱮᱱ ᱫᱟᱹᱧ ᱜᱟᱯᱟ ᱴᱳᱴᱳ ᱞᱟᱜᱟᱣ ᱠᱤᱧᱟ ᱚᱱᱟ ᱚᱱᱮ ᱜᱟᱰᱟ ᱟᱲᱮ ᱥᱮᱫ ᱤᱧ ᱪᱟᱞᱟᱣ ᱠᱚᱜᱼᱟ ᱚᱱᱮ ᱫᱷᱟᱱ ᱥᱟᱨᱟ ᱥᱮᱫ ᱚᱱᱛᱮ ᱛᱚ ᱜᱟᱯᱟ ᱴᱳᱴᱳ ᱧᱟᱢ ᱠᱚᱜᱼᱟ ᱟᱨ ᱧᱟᱢᱚᱜ ᱠᱷᱟᱱ ᱫᱚ ᱛᱤᱱᱟᱹᱜ ᱜᱟᱱᱮᱢ ᱦᱟᱛᱟᱣ ᱠᱮᱭᱟ ᱛᱟᱞᱦᱮ ᱚᱝᱠᱟ ᱞᱮᱠᱟ ᱜᱟᱯᱟ ᱥᱮᱛᱟᱜ ᱥᱮᱫ ᱞᱮᱠᱟᱛᱮᱧ ᱟᱜᱩᱭᱟᱢ ᱤᱧ ᱴᱷᱮᱱ ᱠᱷᱟᱱᱮᱧ ᱪᱟᱞᱟᱜᱼᱟ